ᱦᱮᱸ ᱜᱚᱝᱠᱮ ᱡᱚᱦᱟᱨ ᱡᱚᱦᱟᱨ ᱢᱤᱥᱛᱨᱤ ᱢᱤᱥᱛᱨᱤ ᱥᱟᱦᱮᱵᱽᱵᱮᱱ ᱞᱟᱹᱭᱮᱫᱟ ᱥᱮ ᱦᱮᱸ ᱦᱮᱸ ᱞᱟᱹᱭᱮᱫᱟᱞᱤᱧ ᱜᱟᱹᱰᱤ ᱠᱟᱹᱴᱤᱡ ᱠᱷᱟᱨᱟᱯᱧᱚᱜ ᱟᱠᱟᱱᱟᱫᱚ ᱚᱱᱟ ᱠᱟᱹᱴᱤᱡ ᱤᱧᱡᱤᱱ ᱠᱟᱹᱴᱤᱡ ᱡᱩᱛ ᱦᱩᱭᱩᱜ ᱛᱟᱵᱤᱱᱫᱚ

ᱳ ᱤᱧᱡᱤᱱ ᱠᱟᱹᱴᱤᱡ ᱟᱨ ᱚᱱᱟᱨᱮ ᱵᱮᱨᱮᱠ ᱠᱚ ᱵᱮᱨᱮᱠ ᱠᱚ ᱟᱨ ᱤᱭᱟᱹᱠᱚ ᱢᱳᱵᱟᱭᱤᱞ ᱠᱟᱹᱴᱤᱡ ᱢᱳᱵᱟᱭᱤᱞ ᱢᱳᱵᱟᱭᱤᱞ ᱛᱤᱱᱟᱹᱜ ᱠᱟᱛᱮᱫ ᱱᱮᱛᱟᱨᱫᱚ ᱤᱭᱟᱹ ᱵᱮᱥᱟᱜ ᱚᱠᱟ ᱵᱮᱥᱟᱜ ᱠᱳᱢᱯᱟᱱᱤᱜᱮ

ᱟᱨ ᱦᱮᱸ ᱮᱴᱟᱜᱟᱜ ᱡᱟᱦᱟᱱᱟᱜ ᱵᱟᱭ ᱦᱮᱡ ᱟᱠᱟᱱᱟ

ᱟᱪᱪᱷᱟ ᱟᱪᱪᱷᱟ ᱵᱮᱥ ᱵᱮᱥ ᱛᱤᱥ ᱛᱚᱵᱮᱞᱤᱧ ᱦᱤᱡᱩᱜᱼᱟ ᱛᱤᱥᱪᱚᱞᱤᱧ ᱦᱤᱡᱩᱜᱼᱟ

ᱯᱷᱤᱫᱽᱨᱟᱹᱭᱜᱮ ᱢᱮᱱᱟᱜᱵᱮᱱᱟ ᱛᱚ

ᱛᱚᱵᱮᱦᱟᱜ

ᱤᱧᱡᱤᱱ ᱠᱟᱹᱴᱤᱡ ᱨᱟᱲᱟᱧᱚᱜᱵᱮᱱ ᱠᱟᱹᱡ ᱧᱮᱞᱧᱚᱜᱵᱮᱱ ᱦᱮᱸ ᱦᱮᱸ ᱢᱟ ᱴᱷᱤᱠ